ᱱᱚᱣᱟ ᱥᱟᱶᱛᱟ ᱨᱮ ᱢᱤᱰᱤᱭᱟ ᱫᱚ ᱟᱹᱰᱤ ᱯᱨᱚᱠᱟᱨ ᱛᱮ ᱟᱭᱟᱜ ᱴᱤᱵᱷᱤ ᱨᱮ ᱫᱮᱠᱷᱟᱣ ᱛᱮ ᱡᱟᱦᱟᱱ ᱠᱟᱛᱷᱟ ᱠᱚ ᱯᱟᱥᱱᱟᱣᱟ ᱡᱟᱦᱟᱸ ᱞᱮᱠᱟ ᱱᱚᱣᱟ ᱠᱳᱢᱯᱟᱱᱤ ᱯᱷᱤᱨ ᱜᱤᱞᱟᱹᱥ ᱠᱚᱥᱮ ᱠᱟᱸᱪ ᱜᱮᱞᱟᱥ ᱠᱟᱸᱪ ᱠᱟᱯ ᱠᱚ ᱵᱮᱱᱟᱜ ᱠᱟᱱᱟ ᱭᱟ ᱯᱷᱤᱨ ᱚᱱᱟ ᱪᱤᱱᱤᱢᱟᱹᱴᱤ ᱵᱟᱞᱟ ᱜᱤᱱᱟᱹ ᱠᱚ ᱵᱮᱱᱟᱜ ᱠᱟᱱᱟ ᱯᱷᱟᱭᱵᱟᱨ ᱵᱟᱞᱟ ᱜᱤᱱᱟᱹ ᱠᱚ ᱚᱱᱟᱨᱮ ᱪᱮᱫ ᱞᱮᱠᱟ ᱟᱨᱴ ᱵᱮᱱᱟᱜ ᱠᱟᱱᱟ ᱚᱱᱟ ᱠᱚ ᱩᱱᱠᱩ ᱢᱤᱰᱤᱭᱟ ᱠᱚᱠᱚ ᱦᱚᱦᱚ ᱟᱠᱚᱣᱟ ᱪᱮᱫ ᱞᱮᱠᱟ ᱵᱮᱱᱟᱜ ᱠᱟᱱᱟ ᱚᱱᱟ ᱠᱚᱠᱚ ᱫᱮᱠᱷᱟᱣ ᱟᱠᱚᱣᱟ ᱞᱟᱹᱭ ᱟᱠᱚᱣᱟ ᱠᱚ ᱟᱨ ᱩᱱᱠᱩ ᱚᱱᱟ ᱪᱤᱡᱽ ᱜᱮ ᱟᱠᱚ ᱤᱭᱟᱹ ᱟᱛᱮᱫ ᱢᱚᱪᱟ ᱛᱮ ᱟᱠᱚ ᱤᱭᱟᱹᱨᱮ ᱟᱨ ᱩᱱᱠᱩ ᱴᱤᱵᱷᱤ ᱨᱮᱠᱚ ᱫᱮᱠᱷᱟᱣᱟ ᱛᱳ ᱟᱵᱚ ᱚᱱᱠᱟ ᱟᱵᱚ ᱡᱟᱦᱟᱸ ᱞᱮᱠᱟ ᱟᱵᱚ ᱱᱤᱡᱮ ᱛᱤ ᱛᱮ ᱟᱢᱮᱢ ᱵᱮᱱᱟᱣᱟ ᱚᱱᱟ ᱚᱱᱟ ᱟᱨ ᱦᱟᱱᱟᱨᱮ ᱟᱹᱰᱤ ᱯᱷᱟᱨᱟᱠ ᱢᱮᱱᱟᱜᱼᱟ ᱩᱱᱠᱩ ᱫᱚ ᱪᱮᱫ ᱡᱟᱦᱟᱱᱟᱜ ᱤᱭᱟᱹ ᱠᱚᱢᱯᱟᱱᱤ ᱨᱮᱫᱚ ᱪᱮᱫ ᱠᱤ ᱚᱱᱟ ᱥᱟᱢᱟᱱ ᱠᱚᱫᱚ ᱢᱮᱥᱤᱱ ᱛᱮ ᱵᱮᱱᱟᱜ ᱠᱟᱱᱟ ᱡᱟᱦᱟᱸ ᱞᱮᱠᱟ ᱦᱩᱭᱩᱜ ᱠᱟᱱᱟ ᱢᱮᱬᱦᱮᱫ ᱚᱱᱟ ᱥᱮᱸᱜᱮᱞ ᱨᱮ ᱪᱮᱫ ᱞᱮᱠᱟ ᱤᱭᱟᱹᱜ ᱠᱟᱱᱟ ᱚᱸᱰᱮ ᱦᱚᱲ ᱪᱮᱫ ᱞᱮᱠᱟᱭ ᱠᱷᱟᱴᱟᱜ ᱠᱟᱱᱟ ᱪᱮᱫ ᱞᱮᱠᱟ ᱠᱚ ᱫᱟᱞᱼᱟ ᱪᱮᱫ ᱞᱮᱠᱟ ᱠᱚ ᱪᱤᱠᱟᱹᱭᱟ ᱥᱮᱸᱜᱮᱞ ᱨᱮ ᱛᱤᱱᱟᱹᱜ ᱜᱷᱟᱹᱲᱤᱠ ᱠᱚ ᱫᱚᱦᱚᱭᱟ ᱟᱨᱠᱚ ᱚᱨ ᱚᱰᱳᱠᱟ ᱟᱨ ᱚᱱᱟ ᱛᱟᱭᱚᱢ ᱛᱮ ᱟᱠᱟᱨ ᱵᱮᱱᱟᱣ ᱞᱟᱹᱜᱤᱫ ᱛᱮ ᱫᱟᱞ ᱦᱩᱭᱩᱜ ᱠᱟᱱᱟ ᱥᱮ ᱪᱤᱠᱟ ᱦᱩᱭᱩᱜ ᱠᱟᱱᱟ ᱚᱱᱟ ᱡᱮᱛᱮᱭᱟᱜ ᱚᱱᱟ ᱢᱤᱰᱤᱭᱟ ᱟᱭᱟᱜ ᱚᱱᱟ ᱟᱭᱟᱜ ᱯᱞᱟᱴᱯᱷᱨᱚᱢ ᱨᱮ ᱟᱭᱟᱜ ᱮ ᱞᱟᱹᱭᱟ ᱚᱱᱟ ᱤᱭᱟᱹ ᱟᱜ ᱦᱚᱦᱚ ᱟᱠᱳᱣᱟ ᱠᱚ ᱟᱠᱚᱣᱟᱜ ᱯᱨᱚᱪᱟᱨ ᱞᱟᱹᱜᱤᱫ ᱛᱮ ᱪᱮᱫ ᱞᱮᱠᱟ ᱱᱚᱣᱟ ᱫᱚ ᱵᱮᱱᱟᱜᱼᱟ ᱪᱮᱫ ᱞᱮᱠᱟ ᱱᱚᱣᱟᱞᱮ ᱛᱮᱭᱟᱨᱟ ᱥᱮ ᱪᱮᱫ ᱪᱮᱫ ᱠᱚ ᱞᱟᱜᱟᱣ ᱠᱟᱱᱟ ᱱᱚᱣᱟᱨᱮ ᱪᱮᱫ ᱪᱮᱫ ᱥᱟᱢᱟᱱ ᱠᱚ ᱞᱟᱜᱟᱜᱼᱟ ᱚᱱᱟ ᱡᱮᱛᱮ ᱠᱚ ᱞᱟᱹᱭ ᱟᱠᱚᱣᱟ ᱠᱚ ᱵᱮᱱᱟᱣᱟ ᱚᱱᱠᱟ ᱜᱮ ᱤᱧᱦᱚᱸ ᱢᱚᱛᱞᱚᱵ ᱤᱧᱟᱹᱜ ᱟᱨᱴ ᱥᱮ ᱠᱨᱟᱯᱷᱴ ᱪᱮᱫ ᱛᱮᱫᱚ ᱤᱧ ᱦᱚᱸ ᱠᱤᱱᱛᱩ ᱤᱭᱩᱴᱩᱵᱽ ᱪᱮᱱᱮᱞ ᱤᱧ ᱧᱮᱞ ᱠᱮᱜᱼᱟ ᱟᱹᱰᱤ ᱟᱹᱰᱤ ᱞᱮᱠᱟᱱ ᱢᱚᱛᱞᱚᱵ ᱤᱭᱩᱴᱩᱵᱽ ᱨᱮ ᱦᱤᱡᱩᱜᱼᱟ ᱡᱮᱛᱮᱧ ᱧᱮᱞᱟ ᱪᱤᱠᱟᱹᱛᱮ ᱡᱟᱦᱟᱸᱜᱮ ᱚᱸᱰᱮ ᱠᱚ ᱞᱟᱹᱭᱟ ᱵᱮᱥ ᱵᱮᱥ ᱡᱤᱱᱤᱥ ᱜᱮᱠᱚ ᱞᱟᱹᱭᱟ ᱡᱟᱦᱟᱸ ᱞᱮᱠᱟ ᱟᱵᱚᱣᱟᱜ ᱯᱮᱯᱟᱨ ᱠᱚ ᱵᱮᱠᱟᱨ ᱟᱵᱚᱱ ᱟᱵᱚ ᱢᱟᱵᱚᱱ ᱜᱤᱰᱤ ᱠᱟᱜᱼᱟ ᱦᱟᱱᱛᱮ ᱱᱟᱛᱮ ᱚᱱᱟ ᱯᱮᱯᱟᱨ ᱠᱚᱛᱮ ᱡᱟᱦᱟᱱᱟᱜ ᱥᱟᱢᱟᱱ ᱵᱮᱱᱟᱜᱼᱟ ᱵᱟᱞᱚᱵ ᱵᱮᱱᱟᱣ ᱟᱜ ᱥᱟᱡᱟᱣ ᱥᱟᱢᱟᱱ ᱢᱮᱱᱟᱜᱼᱟ ᱠᱚᱯᱤ ᱫᱚᱦᱚ ᱟᱜ ᱵᱮᱱᱟᱜᱼᱟ ᱥᱮ ᱡᱟᱦᱟᱱᱟᱜ ᱵᱟᱦᱟ ᱠᱚᱵᱚᱱ ᱵᱮᱱᱟᱣ ᱫᱟᱲᱮᱭᱟᱜ ᱠᱟᱞᱟᱨ ᱟᱛᱮᱫ ᱚᱱᱟᱛᱮ ᱤᱧᱦᱚᱸ ᱚᱱᱟ ᱤᱭᱟᱹ ᱠᱚᱧ ᱧᱮᱞᱟ ᱟᱨ ᱚᱱᱟ ᱪᱮᱦᱨᱟ ᱧᱮᱞᱚᱜᱼᱟ ᱚᱲᱟᱜ ᱨᱮ ᱥᱟᱢᱟᱱ ᱢᱚᱛᱞᱚᱵ ᱥᱟᱡᱟᱣ ᱠᱟᱛᱮᱢ ᱫᱚᱦᱚ ᱠᱟᱜ ᱠᱷᱟᱱ ᱚᱱᱟ ᱟᱹᱰᱤ ᱪᱮᱦᱨᱟ ᱧᱮᱞᱚᱜᱼᱟ ᱟᱨ ᱟᱹᱰᱤ ᱵᱮᱥ ᱛᱟᱦᱮᱱᱟ ᱵᱮᱠᱟᱨ ᱢᱚᱛᱞᱚᱵ ᱚᱱᱟ ᱥᱟᱢᱟᱱ ᱜᱤᱰᱤ ᱛᱟᱢᱟᱢ ᱵᱟᱢ ᱜᱤᱰᱤᱭᱟ ᱚᱱᱟ ᱡᱟᱦᱟᱱᱟᱜ ᱠᱟᱹᱢᱤ ᱨᱮᱛᱟᱢ ᱞᱟᱜᱟᱜᱼᱟ ᱵᱚᱛᱳᱞ ᱠᱚ ᱡᱟᱦᱟᱸ ᱞᱮᱠᱟ ᱵᱳᱛᱚᱞ ᱨᱮ ᱡᱟᱦᱟᱸ ᱞᱮᱠᱟ ᱵᱟᱦᱟ ᱫᱟᱨᱮᱹ ᱞᱟᱜᱟᱣ ᱠᱟᱛᱮᱢ ᱟᱸᱠᱟ ᱫᱟᱲᱮᱭᱟᱜᱼᱟ ᱥᱚ ᱯᱞᱟᱣᱟᱨ ᱥᱚ ᱵᱟᱦᱟ ᱛᱟᱢ ᱚᱱᱟ ᱠᱚᱦᱚᱸ ᱤᱭᱟᱹ ᱫᱟᱲᱮᱭᱟᱜᱼᱟ ᱚᱱᱟᱨᱮ ᱨᱚᱦᱚᱭ ᱠᱟᱛᱮ ᱫᱟᱜ ᱠᱚ ᱫᱩᱞ ᱠᱟᱛᱮ ᱚᱱᱟ ᱠᱚᱢ ᱤᱭᱟᱹ ᱫᱟᱲᱮᱭᱟᱜᱼᱟ ᱵᱟᱨᱮᱱ ᱵᱟᱨᱮᱱᱫᱟ ᱥᱮ ᱚᱲᱟᱜ ᱫᱷᱟᱨᱮ ᱫᱷᱟᱨᱮ ᱛᱮ ᱠᱷᱤᱲᱠᱤ ᱥᱟᱭᱤᱰ ᱥᱟᱭᱤᱰ ᱛᱮ ᱚᱱᱟᱢ ᱟᱸᱠᱟ ᱠᱟᱛᱮᱢ ᱥᱟᱡᱟᱣ ᱫᱟᱲᱮᱭᱟᱜᱼᱟ ᱟᱹᱰᱤ ᱪᱮᱦᱨᱟ ᱡᱷᱟᱞᱟᱨ ᱞᱮᱠᱟ ᱟᱬᱜᱚ ᱠᱚᱜᱼᱟ ᱚᱱᱟ ᱠᱷᱟᱹᱛᱤᱨ ᱤᱧᱦᱚᱸ ᱚᱱᱟ ᱠᱚᱧ ᱧᱮᱞᱟ ᱤᱭᱟᱹᱭᱟ ᱯᱟᱸᱡᱟᱭᱟ ᱚᱱᱟ ᱠᱚ ᱤᱭᱩᱴᱩᱵᱽ ᱪᱮᱱᱮᱞ ᱪᱮᱦᱨᱟ ᱪᱮᱦᱨᱟ ᱞᱟᱹᱭ ᱫᱚᱭ ᱚᱱᱟ ᱠᱷᱟᱹᱛᱤᱨ ᱛᱮ ᱤᱧ ᱦᱚᱸᱧ ᱯᱟᱸᱡᱟᱭᱟ ᱧᱮᱞᱟ ᱟᱨᱤᱧ ᱟᱸᱡᱚᱢᱟ